ᱫᱤᱥᱣᱟᱹ ᱠᱚᱣᱟᱜ ᱨᱩᱠᱷᱭᱟᱹ ᱟᱨ ᱥᱟᱶᱛᱟ ᱱᱤᱨᱟᱹᱭ ᱫᱚᱦᱚ ᱞᱟᱹᱜᱤᱫ ᱡᱟᱦᱟᱸ ᱠᱚ ᱟᱵᱚ ᱥᱟᱶᱨᱮ ᱵᱷᱟᱜᱮ ᱞᱟᱹᱜᱤᱫ ᱟᱵᱚ ᱥᱟᱶᱛᱟ ᱨᱮ ᱡᱟᱦᱟᱸ ᱟᱹᱱ ᱟᱹᱨᱤ ᱢᱮᱱᱟᱜᱼᱟ ᱫᱷᱟᱹᱨᱛᱤ ᱡᱟᱠᱟᱛ ᱨᱮ ᱡᱟᱦᱟᱸ ᱛᱤᱱᱟᱹᱜ ᱴᱚᱴᱷᱟ ᱠᱚ ᱢᱮᱱᱟᱜᱼᱟ ᱥᱟᱱᱟᱢ ᱴᱚᱴᱷᱟ ᱨᱮᱜᱮ ᱠᱚᱢ ᱵᱮᱥᱤ ᱥᱟᱱᱛᱟᱲ ᱫᱚ ᱛᱟᱦᱮᱱ ᱜᱮᱭᱟ ᱡᱟᱦᱟᱸ ᱥᱟᱱᱛᱟᱲ ᱴᱚᱴᱷᱟ ᱛᱟᱦᱮᱱᱟ ᱚᱱᱟ ᱥᱟᱱᱛᱟᱲ ᱴᱚᱴᱷᱟᱨᱮ ᱢᱚᱬᱮ ᱦᱚᱲ ᱫᱚ ᱠᱚ ᱛᱟᱦᱮᱱᱟ ᱡᱟᱦᱟᱸᱭ ᱫᱚ ᱚᱱᱟ ᱟᱛᱳ ᱨᱮᱱ ᱥᱟᱶᱛᱟ ᱟᱹᱨᱤ ᱞᱮᱠᱟ ᱛᱮᱠᱚ ᱯᱟᱨᱚᱢᱟ ᱪᱮᱫ ᱞᱮᱠᱟ ᱡᱟᱦᱟᱸᱭ ᱢᱟᱹᱱᱢᱤ ᱠᱟᱹᱭ ᱞᱮᱠᱷᱟᱱ ᱩᱱᱤ ᱪᱮᱫ ᱮ ᱠᱟᱹᱭ ᱠᱟᱫᱟᱭ ᱚᱱᱟ ᱠᱟᱹᱭ ᱠᱚ ᱪᱮᱛᱟᱱ ᱨᱮᱜᱮ ᱡᱟᱦᱟᱸ ᱠᱟᱹᱭ ᱠᱟᱜ ᱚᱱᱟ ᱥᱟᱶᱛᱟ ᱟᱹᱨᱤ ᱪᱮᱛᱟᱱ ᱨᱮ ᱠᱩᱲᱟᱹᱭ ᱢᱮᱱᱟᱜᱼᱟ ᱚᱱᱟ ᱞᱮᱠᱟᱛᱮ ᱠᱩᱲᱟᱹᱭ ᱠᱚ ᱮᱢᱟᱭᱟ ᱚᱱᱠᱟ ᱜᱮ ᱥᱟᱶᱛᱟ ᱜᱮ ᱥᱟᱶᱛᱟ ᱟᱹᱨᱤ ᱢᱮᱱᱟᱜ ᱟᱠᱟᱫ ᱟᱯᱟᱱ ᱟᱹᱯᱤᱱ ᱟᱹᱯᱤᱱ ᱴᱚᱴᱷᱟᱨᱮ ᱢᱟᱱᱟᱜ ᱠᱟᱱ ᱠᱚ ᱫᱤᱥᱣᱟᱹ ᱠᱚᱣᱟᱜ ᱨᱩᱠᱷᱭᱟᱹ ᱟᱵᱚ ᱥᱟᱶᱛᱟ ᱨᱮ ᱥᱟᱱ ᱛᱤ ᱛᱟᱦᱮᱱᱟ ᱫᱤᱥᱚᱢ ᱨᱮ ᱠᱟᱹᱭ ᱵᱟᱹᱲᱛᱤ ᱨᱮᱭᱟᱜ ᱚᱡᱮ ᱫᱚ ᱤᱧ ᱤᱧ ᱢᱚᱱᱮᱭᱟ ᱥᱟᱱᱟᱢ ᱦᱚᱲ ᱠᱟᱹᱢᱤ ᱵᱟᱝ ᱧᱟᱢ ᱠᱷᱟᱹᱛᱤᱨ ᱠᱟᱹᱣᱰᱤ ᱟᱱᱟᱴ ᱠᱷᱟᱹᱛᱤᱨ ᱟᱨᱦᱚᱸ ᱮᱢᱟᱱ ᱛᱮᱱᱟᱜ ᱚᱡᱮ ᱠᱷᱟᱹᱛᱤᱨ ᱢᱟᱹᱱᱢᱤ ᱠᱚ ᱠᱟᱹᱭ ᱰᱟᱦᱟᱨ ᱛᱮᱠᱚ ᱛᱟᱲᱟᱢᱫᱟ ᱱᱚᱣᱟ ᱠᱚ ᱨᱩᱠᱷᱭᱟᱹ ᱫᱚᱦᱚᱭ ᱞᱮᱠᱷᱟᱱ ᱠᱟᱹᱣᱰᱤ ᱟᱹᱨᱤ ᱥᱮᱪᱮᱫ ᱟᱹᱨᱤ ᱱᱚᱣᱟ ᱠᱚ ᱡᱟᱦᱟᱸ ᱵᱮᱵᱚᱥᱛᱷᱟ ᱢᱮᱱᱟᱜᱼᱟ ᱫᱤᱥᱚᱢ ᱨᱮ ᱱᱚᱣᱟ ᱱᱟᱯᱟᱭ ᱵᱮᱵᱚᱥᱛᱟ ᱦᱩᱭ ᱞᱮᱱᱠᱷᱟᱱ ᱟᱹᱰᱤ ᱠᱟᱹᱭ ᱴᱮᱠᱟ ᱫᱟᱨᱟᱢᱟ